ᱱᱚᱣᱟ ᱚᱠᱛᱚ ᱫᱚ ᱛᱟᱦᱮᱸ ᱠᱟᱱᱟ ᱠᱳᱵᱷᱤᱰ ᱨᱮᱱᱟᱜ ᱢᱩᱪᱟᱹᱫ ᱥᱮᱫ ᱩᱱ ᱚᱠᱛᱚ ᱟᱞᱮ ᱱᱚᱰᱮ ᱦᱮᱞᱛᱷ ᱥᱮᱱᱴᱟᱨ ᱢᱮᱱᱟᱜ ᱵᱟᱱᱥᱟᱲᱟ ᱯᱚᱧᱪᱟᱭᱮᱛ ᱚᱯᱷᱤᱥ ᱥᱩᱨ ᱨᱮ ᱚᱸᱰᱮᱱ ᱠᱚ ᱡᱟᱦᱟᱸ ᱰᱚᱠᱴᱚᱨ ᱠᱚ ᱛᱟᱦᱮᱸ ᱠᱟᱱᱟ ᱠᱚᱥᱮ ᱚᱸᱰᱮᱱ ᱠᱚ ᱠᱚᱨᱢᱤ ᱠᱚ ᱛᱟᱦᱮᱸ ᱠᱟᱱᱟ ᱚᱱᱟ ᱯᱷᱟᱥᱴ ᱰᱳᱡᱽ ᱠᱳᱵᱷᱤᱰ ᱨᱮᱭᱟᱜ ᱦᱟᱛᱟᱣ ᱞᱮᱠᱷᱟᱱ ᱵᱟᱦᱨᱮ ᱴᱚᱴᱷᱟ ᱥᱮ ᱱᱚᱝᱠᱟᱱ ᱡᱟᱭᱜᱟ ᱪᱟᱞᱟᱣ ᱫᱟᱲᱮᱭᱟᱜᱼᱟᱢᱮᱱᱛᱮ ᱫᱤᱥ ᱦᱩᱫᱤᱥ ᱠᱚ ᱮᱢ ᱞᱮᱱᱟ ᱮᱵᱚᱝ ᱥᱚᱨᱠᱟᱨ ᱯᱟᱦᱴᱟ ᱠᱷᱚᱱ ᱦᱚᱸ ᱩᱱ ᱞᱟᱹᱭ ᱮᱫ ᱛᱟᱦᱮᱱᱟ ᱱᱚᱣᱟ ᱥᱤᱫ ᱥᱟᱠᱟᱢ ᱩᱰᱩᱠ ᱞᱮᱱᱠᱷᱟᱱ ᱮᱴᱟᱜ ᱡᱟᱭᱜᱟᱢ ᱪᱟᱞᱟᱣ ᱫᱟᱲᱮᱭᱟᱜᱼᱟ ᱡᱮ ᱟᱢ ᱠᱳᱵᱷᱤᱰ ᱮ ᱤᱧᱡᱮᱠᱥᱮᱱ ᱮᱢ ᱦᱟᱛᱟᱣ ᱠᱟᱫᱟ ᱚᱱᱟ ᱨᱮᱱᱟᱜ ᱜᱮ ᱢᱤᱫᱴᱮᱡ ᱟᱭᱰᱮᱱᱴᱤ ᱯᱨᱩᱵᱽ ᱠᱟᱱᱟ ᱛᱚ ᱚᱱᱟ ᱦᱟᱛᱟᱣ ᱯᱚᱨ ᱜᱮ ᱦᱟᱜ ᱠᱤᱪᱷᱩ ᱫᱤᱱ ᱯᱚᱨ ᱜᱮ ᱡᱟᱦᱟᱸ ᱠᱞᱟᱥ ᱠᱚ ᱪᱟᱞᱟᱜ ᱠᱟᱱ ᱛᱟᱦᱮᱸ ᱠᱟᱱᱟ ᱚᱸᱰᱮ ᱫᱤᱥᱚᱢ ᱡᱟᱦᱮᱨ ᱨᱮ ᱡᱟᱦᱟ ᱢᱮᱱᱟᱜ ᱜᱩᱨᱩ ᱜᱚᱢᱠᱮ ᱯᱚᱱᱰᱤᱛ ᱨᱟᱹᱜᱷᱩᱱᱟᱛᱷ ᱢᱩᱨᱢᱩ ᱮᱠᱟᱰᱮᱢᱤ ᱯᱟᱦᱴᱟ ᱠᱷᱚᱱ ᱴᱤ ᱥᱤ ᱮᱥ ᱟᱣᱛᱟ ᱨᱮ ᱵᱮᱝᱜᱚᱞ ᱨᱮ ᱪᱟᱞᱟᱜ ᱠᱟᱱᱟ ᱟᱹᱰᱤ ᱜᱚᱞᱟᱱ ᱥᱮᱱᱴᱟᱨ ᱜᱮ ᱚᱱᱟ ᱢᱩᱫᱽᱨᱮ ᱤᱧᱟᱹᱜ ᱢᱤᱫᱴᱟᱱ ᱥᱮᱱᱴᱟᱨ ᱚᱸᱰᱮ ᱛᱟᱦᱮᱸ ᱠᱟᱱᱟ ᱚᱱᱟ ᱥᱮᱱᱴᱟᱨ ᱜᱮ ᱪᱟᱞᱟᱣᱮᱜ ᱛᱟᱦᱮᱱᱟᱹᱧ ᱢᱮᱱᱞᱮᱠᱷᱟᱱ ᱢᱟᱹᱭᱱᱟᱹ ᱨᱮᱱᱟᱜ ᱢᱩᱪᱟᱹᱫ ᱡᱟᱦᱟᱸ ᱨᱤᱯᱳᱨᱴ ᱚᱱᱟ ᱫᱚ ᱫᱤᱥᱚᱢ ᱡᱟᱦᱮᱨ ᱨᱮ ᱡᱚᱢᱟ ᱦᱚᱴᱚ ᱦᱩᱭᱩᱜᱼᱟ ᱟᱫᱚ ᱚᱱᱟ ᱚᱠᱛᱚ ᱡᱮᱦᱮᱛᱩ ᱠᱳᱵᱷᱤᱰ ᱨᱮᱱᱟᱜ ᱛᱟᱦᱮᱸ ᱠᱟᱱᱟ ᱛᱚ ᱡᱚᱛᱚ ᱱᱚᱰᱮ ᱠᱷᱚᱱ ᱪᱟᱞᱟᱜ ᱠᱷᱟᱱ ᱮᱴᱟᱜ ᱮᱥᱴᱮᱴ ᱟᱨ ᱚᱸᱰᱮ ᱴᱟᱴᱟᱱᱚᱜᱚᱨ ᱮᱥᱴᱮᱥᱮᱱ ᱨᱮ ᱪᱮᱠ ᱠᱚ ᱦᱩᱭᱩᱜ ᱠᱟᱱ ᱛᱟᱦᱮᱱᱟ ᱟᱫᱚ ᱪᱟᱞᱟᱣ ᱦᱩᱭ ᱞᱮᱱᱟ ᱛᱟᱨᱯᱚᱨ ᱧᱮᱞ ᱫᱟᱹᱧ ᱡᱮ ᱚᱸᱰᱮ ᱠᱳᱵᱷᱤᱰ ᱡᱟᱦᱟᱸᱭᱟᱜ ᱢᱮᱱᱟᱜ ᱟᱥᱮ ᱵᱟᱹᱱᱩᱜᱼᱟ ᱛᱟᱦᱞᱮ ᱚᱸᱰᱮ ᱦᱮᱞᱛᱷ ᱥᱮᱱᱴᱟᱨ ᱨᱮᱱ ᱴᱤᱢ ᱢᱮᱱᱟᱜ ᱠᱚᱣᱟ ᱟᱨ ᱪᱮᱠ ᱮᱜ ᱠᱚᱣᱟ ᱠᱚ ᱡᱮ ᱢᱮᱱᱟᱜ ᱛᱟᱠᱚᱣᱟ ᱥᱮ ᱵᱟ ᱚᱠᱚᱭᱟᱜ ᱟᱨ ᱱᱟᱢᱵᱟᱨ ᱟᱨ ᱴᱮᱥᱴ ᱮ ᱦᱟᱛᱟᱣᱫᱟ ᱛᱚ ᱤᱧ ᱱᱚᱰᱮ ᱠᱷᱚᱱᱤᱧ ᱪᱟᱞᱟᱣ ᱠᱟᱱᱟ ᱰᱳᱡᱽ ᱤᱧ ᱦᱟᱛᱟᱣ ᱠᱟᱫᱟ ᱡᱮᱦᱮᱛᱩ ᱚᱱᱟ ᱦᱚᱛᱮᱜ ᱛᱮ ᱡᱚᱠᱷᱚᱱ ᱞᱟᱹᱭᱤᱱ ᱠᱚ ᱛᱤᱸᱜᱩ ᱦᱚᱪᱚ ᱠᱮᱜ ᱞᱮᱭᱟ ᱤᱧ ᱦᱚᱸ ᱪᱟᱞᱟᱣ ᱱᱟᱹᱧ ᱴᱮᱥᱴ ᱮᱢ ᱠᱟᱛᱮ ᱤᱧ ᱩᱰᱩᱠ ᱮᱱᱟ ᱚᱱᱟ ᱰᱚᱠᱴᱚᱨᱟᱜ ᱚᱱᱟ ᱫᱤᱥ ᱦᱩᱫᱤᱥ ᱠᱷᱟᱹᱛᱤᱨ ᱛᱮᱜᱮ ᱤᱧ ᱚᱱᱟ ᱚᱠᱛᱚ ᱨᱮᱫᱚ ᱫᱤᱥᱚᱢ ᱡᱟᱦᱮᱨ ᱨᱮ ᱪᱟᱞᱟᱣ ᱠᱟᱛᱮ ᱮᱴᱟᱜ ᱯᱚᱱᱚᱛ ᱠᱷᱚᱱ ᱟᱨᱚ ᱱᱚᱟ ᱵᱮᱝᱜᱚᱞ ᱯᱚᱱᱚᱛ ᱤᱧ ᱥᱮᱴᱮᱨ ᱠᱮᱫᱟ ᱢᱮᱱᱛᱮ